ᱟᱢ ᱚᱲᱟᱜᱨᱮ ᱪᱮᱫ ᱤᱥᱤᱱᱟᱜ ᱮᱢ ᱵᱟᱲᱟᱭᱟ ᱟᱨ ᱟᱢᱟᱜ ᱥᱤᱵᱤᱞᱟᱜ ᱡᱚᱢᱟᱜ ᱫᱚ ᱚᱠᱟᱴᱟᱜ ᱠᱟᱱᱟ ᱤᱥᱤᱱ ᱢᱮᱱᱛᱮ ᱫᱚ ᱟᱭᱢᱟ ᱨᱚᱠᱚᱢᱟᱜ ᱜᱮ ᱤᱥᱤᱱ ᱦᱳᱭᱳᱜ ᱠᱟᱱᱟ ᱟᱨ ᱡᱮᱢᱚᱱ ᱫᱟᱠᱟ ᱩᱛᱩ ᱟᱲᱟᱜ ᱠᱚ ᱦᱟᱠᱳ ᱵᱷᱟᱡᱟ ᱥᱮ ᱜᱤᱫᱽᱨᱟᱹ ᱟᱜ ᱡᱚᱢᱟᱜ ᱠᱚ ᱟᱭᱢᱟ ᱡᱚᱢᱟᱜ ᱢᱮᱱᱟᱜᱼᱟ ᱥᱟᱢᱟᱭ ᱠᱚ ᱟᱨᱦᱚᱸ ᱯᱤᱴᱷᱟᱹ ᱞᱩᱪᱤ ᱜᱷᱩᱽᱱᱤ ᱚᱱᱠᱟ ᱟᱭᱢᱟ ᱨᱚᱠᱚᱢ ᱡᱚᱢᱟᱜ ᱵᱮᱱᱟᱣ ᱤᱧ ᱵᱟᱰᱟᱭ ᱜᱮᱭᱟ ᱟᱨ ᱤᱧ ᱵᱮᱱᱟᱣᱟ ᱢᱮᱱᱠᱷᱟᱱ ᱤᱧ ᱫᱚ ᱥᱟᱱᱟᱢ ᱠᱷᱚᱱ ᱜᱮ ᱵᱮᱥᱤᱧ ᱠᱩᱥᱤᱭᱟᱜᱼᱟ ᱫᱟᱠᱟ ᱢᱟᱥᱨᱤ ᱫᱟᱹᱞ ᱨᱟᱥᱮ ᱟᱨ ᱟᱲᱟᱜ ᱵᱷᱟᱡᱟ